ᱦᱮᱞᱳ ᱟᱪᱪᱷᱟ ᱪᱮᱫᱞᱮᱠᱟ ᱥᱩᱠᱩᱢᱟᱨ ᱱᱮᱛᱟᱨ ᱚᱠᱟ ᱠᱚᱨᱮᱯᱮ ᱠᱷᱮᱞ ᱵᱟᱲᱟᱭ ᱠᱟᱱᱟᱯᱮ ᱡᱟᱦᱟᱸ ᱠᱞᱟᱵᱽ ᱠᱚᱨᱮ ᱢᱟ ᱵᱟᱯᱮ ᱡᱚᱭᱮᱱᱤᱝ ᱟᱠᱟᱱᱟᱯᱮ ᱵᱟᱝ ᱟᱫᱚ ᱦᱳᱭ ᱡᱩᱫᱤ ᱚᱱᱠᱟ ᱢᱟᱨᱮ ᱠᱞᱟᱵᱽᱛᱟᱯᱮ ᱛᱟᱦᱮᱸᱠᱟᱱᱫᱚ ᱚᱱᱟᱫᱚ ᱪᱤᱠᱟᱹᱭᱮᱱ ᱛᱟᱯᱮᱭᱟ ᱚᱻ ᱚᱻ ᱟᱨ ᱵᱟᱠᱷᱟᱱ ᱡᱩᱫᱤ ᱤᱧᱟᱹᱜ ᱢᱤᱫᱴᱟᱝ ᱠᱞᱟᱵᱽ ᱢᱮᱱᱟᱜᱛᱤᱧᱟᱹ ᱡᱩᱫᱤᱯᱮ ᱦᱤᱡᱩᱜ ᱠᱷᱟᱱ ᱚᱱᱟᱨᱮ ᱦᱳᱭ ᱠᱟᱹᱡ ᱤᱧ ᱪᱮᱫᱧᱚᱜ ᱟᱯᱮᱭᱟ ᱦᱩᱱᱟᱹᱝ ᱟᱨᱚᱛᱤᱧ ᱤᱧ ᱥᱟᱶᱼᱥᱟᱶᱛᱮ ᱟᱨᱚ ᱵᱮᱥᱼᱵᱮᱥ ᱠᱳᱪᱠᱚᱛᱤᱧ ᱢᱮᱱᱟᱜ ᱠᱚᱛᱤᱧᱟ ᱦᱳᱭ ᱟᱯᱮ ᱦᱟᱯᱛᱟᱨᱮ ᱯᱩᱱᱫᱤᱱ ᱜᱟᱱᱯᱮ ᱦᱮᱡᱞᱮᱱ ᱠᱷᱟᱱ ᱨᱮᱦᱚᱸ ᱜᱟᱱᱚᱜ ᱜᱮᱭᱟ ᱚᱱᱟᱫᱚ ᱟᱯᱮᱜᱮ ᱛᱤᱥᱯᱮ ᱥᱚᱢᱚᱭᱚᱜᱟᱯᱮ ᱦᱳᱭ ᱩᱱᱟᱹᱜ ᱚᱱᱟ ᱡᱩᱫᱤ ᱟᱯᱮᱯᱮ ᱦᱤᱡᱩᱜ ᱠᱷᱟᱱ ᱟᱯᱮ ᱯᱮ ᱟᱯᱮ ᱵᱟᱠᱷᱨᱟ ᱡᱩᱛᱟᱹᱠᱚ ᱡᱚᱛᱚᱧ ᱵᱮᱵᱚᱥᱛᱷᱟ ᱟᱯᱮᱭᱟ ᱦᱩᱱᱟᱹᱝ ᱵᱮᱥ ᱫᱷᱟᱨᱟ ᱤᱱᱟᱹᱫᱚ ᱤᱧᱟᱹᱜ ᱠᱞᱟᱵᱽᱛᱮᱯᱮ ᱠᱷᱮᱞ ᱠᱷᱟᱱ ᱪᱮᱛᱟᱱᱥᱮᱱ ᱨᱟᱠᱟᱯ ᱨᱮᱭᱟᱜ ᱯᱩᱨᱟᱹ ᱤᱭᱟᱹᱧ ᱮᱢᱟᱯᱮᱭᱟ ᱦᱩᱱᱟᱹᱝ ᱫᱟᱣᱤᱧ ᱮᱢᱟᱯᱮᱭᱟ ᱟᱨᱦᱚᱸ ᱟᱵᱟᱨ ᱯᱩᱟᱨᱹ ᱥᱩᱵᱤᱫᱷᱟᱧ ᱮᱢᱟᱯᱮᱭᱟ ᱧᱩᱛᱩᱢᱟᱱ ᱠᱞᱟᱵᱽᱠᱟᱱ ᱛᱤᱧᱟᱹ ᱟᱫᱚ ᱚᱱᱟ ᱠᱷᱟᱹᱛᱤᱨᱤᱧ ᱦᱳᱭ ᱚᱱᱟ ᱠᱷᱟᱹᱛᱤᱨᱤᱧ ᱢᱮᱛᱟᱯᱮ ᱠᱟᱱᱟ ᱯᱮ ᱦᱤᱡᱩᱜ ᱠᱷᱟᱱ ᱱᱟᱯᱟᱭᱚᱜᱼᱟ ᱦᱩᱱᱟᱹᱝ ᱟᱨᱚ ᱥᱟᱺᱜᱤᱧᱼᱥᱟᱺᱜᱤᱧ ᱴᱟᱴᱟ ᱠᱚᱨᱮᱱ ᱠᱷᱤᱞᱟᱲᱤ ᱠᱚᱦᱚᱸ ᱢᱮᱱᱟᱜ ᱠᱚᱣᱟ ᱩᱱᱠᱩ ᱥᱟᱶᱛᱮᱜᱮ ᱦᱩᱱᱟᱹᱝ ᱯᱮᱠᱴᱤᱥ ᱦᱚᱪᱚᱯᱮᱭᱟ ᱦᱳᱭ ᱦᱳᱭ ᱟᱨ ᱞᱟᱦᱟᱥᱮᱱ ᱦᱚᱸ ᱵᱷᱚᱵᱤᱥᱚ ᱞᱟᱹᱜᱤᱫᱦᱚᱸ ᱵᱷᱟᱹᱜᱤᱜᱼᱟ ᱠᱟᱹᱡ ᱫᱟᱢ ᱧᱩᱛᱩᱢᱟᱱ ᱠᱞᱟᱵᱽᱯᱮ ᱠᱷᱮᱞ ᱞᱮᱠᱷᱟᱱ ᱞᱟᱦᱟᱥᱮᱱ ᱥᱚᱨᱠᱟᱨ ᱱᱤᱛᱚᱜ ᱟᱹᱰᱤ ᱠᱤᱪᱷᱩ ᱠᱷᱮᱞ ᱫᱟᱨᱟᱭᱛᱮ ᱪᱟᱹᱠᱨᱤᱭ ᱮᱢᱚᱜ ᱠᱟᱱᱟᱭ ᱠᱷᱟᱱ ᱪᱟᱹᱠᱨᱤ ᱧᱟᱢᱚᱜᱼᱟ ᱟᱨ ᱤᱧ ᱚᱱᱛᱮᱧ ᱤᱭᱟᱹᱟᱯᱮᱭᱟ ᱞᱟᱭᱤᱱ ᱟᱛᱟᱯᱮᱭᱟᱹᱧ ᱦᱳᱭ ᱞᱟᱦᱟᱥᱮᱱ ᱦᱳᱭ ᱞᱟᱦᱟᱥᱮᱱ ᱠᱷᱮᱞ ᱞᱟᱹᱜᱤᱫ ᱦᱮᱸ ᱟᱪᱪᱷᱟ ᱴᱷᱤᱠᱜᱮᱭᱟ ᱛᱚᱵᱮ ᱚᱱᱠᱟ ᱛᱚᱵᱮ ᱠᱟᱛᱷᱟ ᱛᱟᱦᱮᱸᱭᱮᱱ ᱛᱟᱵᱚᱱᱟ ᱦᱮᱸ